ᱦᱚᱸ ᱟᱹᱰᱤ ᱵᱮᱥ ᱵᱮᱥ ᱥᱮᱨᱮᱧᱤᱧ ᱵᱟᱲᱟᱭᱟ ᱵᱟᱝᱢᱟ ᱥᱮᱨᱮᱧ ᱟᱠᱷᱲᱟ ᱠᱚᱨᱮ ᱦᱚᱧ ᱟᱬᱜᱚ ᱵᱟᱲᱟ ᱟᱠᱟᱱᱟ ᱟᱨ ᱚᱱᱟ ᱠᱚᱨᱮ ᱦᱚᱧ ᱯᱨᱟᱭᱤᱡᱽ ᱵᱟᱲᱟ ᱟᱠᱟᱱᱟ ᱟᱨ ᱥᱮᱨᱮᱧ ᱨᱮᱱᱟᱜ ᱫᱟᱲᱮ ᱦᱚᱸᱵᱚᱱ ᱢᱮᱱᱟᱜᱼᱟ ᱛᱚ ᱱᱤᱛᱚᱝ ᱠᱟᱹᱴᱤᱡ ᱵᱚᱭᱚᱥ ᱠᱚ ᱯᱟᱨᱚᱢ ᱤᱫᱤᱭᱮᱱ ᱛᱮ ᱱᱟᱹᱲᱤ ᱠᱚ ᱠᱟᱹᱴᱤᱡ ᱡᱟᱢᱮᱱᱟ ᱚᱱᱟ ᱤᱫᱤ ᱠᱟᱛᱮ ᱥᱮᱨᱮᱧ ᱱᱤᱛᱚᱝ ᱚᱱᱠᱟ ᱪᱮᱦᱨᱟ ᱟᱲᱟᱝ ᱛᱮ ᱵᱟᱝ ᱚᱰᱚᱠᱚᱜ ᱠᱟᱱᱟ ᱤᱠᱟᱹᱱ ᱥᱮᱨᱮᱧ ᱫᱚ ᱡᱚᱛᱚ ᱞᱮᱠᱟᱱᱟᱜ ᱵᱚᱱ ᱥᱮᱨᱮᱧ ᱫᱟᱲᱮᱭᱟᱜᱼᱟ ᱟᱨ ᱦᱮᱯᱨᱟᱣ ᱟᱠᱷᱲᱟ ᱠᱚᱨᱮ ᱦᱚᱸᱵᱚᱱ ᱟᱬᱜᱚ ᱫᱟᱲᱮᱭᱟᱜᱼᱟ

ᱟᱵᱚᱫᱚ ᱵᱤᱨ ᱵᱩᱨᱩ ᱛᱟᱞᱟᱨᱮ ᱢᱮᱱᱟᱜ ᱵᱚᱱᱟ ᱵᱤᱨ ᱵᱩᱨᱩ ᱨᱮ ᱡᱟᱦᱟᱸ ᱞᱮᱠᱟ ᱯᱨᱟᱠᱛᱤᱠ ᱧᱮᱞ ᱠᱟᱛᱮ ᱥᱮᱨᱮᱧ ᱵᱮᱱᱟᱣ ᱯᱟᱲᱟᱜᱼᱟ ᱚᱱᱟ ᱦᱚᱸ ᱱᱤᱡᱮ ᱵᱚᱱ ᱵᱮᱱᱟᱣ ᱫᱟᱲᱮᱭᱟᱜᱼᱟ ᱟᱨ ᱵᱟᱝᱢᱟ ᱡᱟᱦᱟᱸ ᱥᱚᱢᱟᱡᱽ ᱪᱟᱞᱟᱜ ᱠᱟᱱᱟ ᱥᱚᱢᱟᱡᱽ ᱡᱮ ᱚᱠᱟ ᱞᱮᱠᱟ ᱪᱟᱞᱟᱜ ᱠᱟᱱᱟ ᱚᱱᱟ ᱪᱮᱛᱟᱱ ᱛᱮᱦᱚᱸ ᱥᱮᱨᱮᱧ ᱵᱮᱱᱟᱣ ᱠᱟᱛᱮ ᱵᱚᱱ ᱥᱮᱨᱮᱧ ᱫᱟᱲᱮᱭᱟᱜᱼᱟ ᱛᱚ ᱨᱮᱠᱚᱨᱰᱤᱝ ᱫᱚ ᱱᱤᱛ ᱦᱟᱹᱵᱤᱡ ᱛᱮ ᱥᱮᱨᱮᱧ ᱫᱚ ᱵᱷᱟᱞᱤᱧ ᱨᱮᱠᱚᱨ ᱠᱟᱜᱼᱟ ᱟᱨ ᱦᱮᱯᱨᱟᱣᱟᱜ ᱠᱷᱟᱲᱟ ᱠᱚᱨᱮ ᱫᱚᱞᱤᱧ ᱟᱬᱜᱚ ᱟᱠᱟᱱᱟ

ᱨᱟᱡᱽ ᱟᱹᱰᱤ ᱜᱟᱱ ᱡᱟᱭᱜᱟ ᱨᱮᱜᱮᱞᱤᱧ ᱦᱳᱠ ᱫᱟᱨ ᱟᱠᱟᱱᱟ ᱟᱨ ᱱᱤᱛᱚᱝ ᱫᱚ ᱯᱟᱞᱮᱱ ᱵᱟᱹᱞᱤᱧ ᱥᱮᱨᱮᱧ ᱫᱟᱲᱮᱭᱟᱜᱼᱟ ᱪᱮᱠᱟᱛᱮ ᱱᱟᱹᱲᱤ ᱠᱚᱦᱚᱸ ᱡᱟᱢ ᱤᱫᱤᱭᱮᱱᱟ